ᱤᱧ ᱟᱞᱮ ᱴᱷᱤᱠᱟᱹᱵᱤᱴᱟᱹ ᱟᱛᱳ ᱠᱷᱚᱡ ᱢᱟᱭᱠᱮᱞ ᱤᱧ ᱢᱮᱱ ᱮᱫᱟ ᱡᱮᱴᱟ ᱤᱧ ᱯᱟᱸᱪ ᱜᱷᱚᱱᱴᱟ ᱞᱟᱦᱟᱨᱮ ᱡᱮᱴᱟ ᱢᱤᱫᱴᱟᱱ ᱠᱮᱵᱽ ᱤᱧ ᱵᱩᱠ ᱞᱮᱫᱟ ᱛᱚ ᱪᱤᱠᱟᱛᱮ ᱚᱱᱟ ᱵᱟᱫᱽᱫᱷᱚ ᱵᱷᱩᱞ ᱵᱚᱥᱚᱛᱚ ᱵᱤᱞᱚᱢ ᱦᱩᱭᱮᱱ ᱛᱟᱢᱟ ᱡᱮ ᱤᱧ ᱢᱮᱛᱟᱜ ᱢᱮ ᱛᱟᱦᱮᱱᱟ ᱡᱮ ᱤᱱᱟᱹᱜ ᱴᱟᱭᱤᱢ ᱨᱮ ᱴᱷᱤᱠ ᱦᱤᱡᱩᱜ ᱠᱤᱱᱛᱩ ᱱᱚᱣᱟ ᱴᱟᱭᱤᱢ ᱨᱮ ᱟᱢ ᱵᱟᱢ ᱦᱮᱡ ᱞᱮᱱᱟ ᱞᱮᱴᱱᱟᱢ ᱞᱮᱴ ᱠᱚᱨᱟᱣ ᱛᱮ ᱪᱮᱫ ᱪᱤᱠᱟᱭᱟ ᱤᱧ ᱤᱧᱟᱹᱜ ᱢᱤᱫᱴᱟᱱ ᱰᱟᱠᱛᱟᱨ ᱴᱷᱮᱱ ᱪᱟᱞᱟᱜ ᱨᱮᱱᱟᱜ ᱦᱮᱸ ᱞᱟᱹᱠᱛᱤ ᱛᱟᱦᱮᱸ ᱛᱟᱨ ᱢᱚᱫᱽᱫᱷᱮ ᱰᱟᱠᱴᱟᱨ ᱟᱜ ᱴᱟᱭᱤᱢ ᱯᱟᱨᱚᱢ ᱱᱟ ᱰᱟᱠᱛᱟᱨ ᱴᱟᱭᱤᱢ ᱯᱟᱨᱚᱢ ᱠᱟᱛᱮ ᱪᱤᱠᱟᱛᱮᱧ ᱧᱟᱢᱮᱭᱟ ᱩᱱᱤ ᱫᱚ ᱚᱵᱚᱥᱥᱳᱭ ᱵᱟᱹᱧ ᱧᱟᱢᱮᱭᱟ ᱛᱟᱦᱚᱞᱮ ᱱᱤᱛᱚᱜ ᱯᱟᱨᱚᱢᱮᱱ ᱠᱷᱟᱱ ᱪᱮᱫ ᱤᱧ ᱢᱮᱱᱟ ᱛᱚ ᱚᱠᱟᱴᱟᱜ ᱯᱚᱭᱥᱟᱧ ᱮᱢ ᱞᱮᱫᱟ ᱛᱚ ᱚᱱᱟ ᱯᱚᱭᱥᱟ ᱨᱩᱣᱟᱹᱲ ᱠᱟᱹᱛᱤᱧ ᱢᱮ ᱥᱮ ᱮᱴᱟᱜ ᱴᱟᱭᱤᱢ ᱨᱮ ᱫᱚᱨᱠᱟᱨ ᱦᱩᱭ ᱞᱮᱱᱠᱷᱟᱡ ᱥᱮ ᱡᱟᱹᱨᱩᱨᱚᱛ ᱦᱩᱭ ᱞᱮᱱᱠᱷᱟᱡ ᱟᱢᱤᱧ ᱵᱟᱲᱟᱭ ᱦᱚᱪᱚ ᱢᱮᱭᱟ ᱚᱵᱚᱥᱥᱳᱭ ᱟᱨ ᱥᱮ ᱩᱱ ᱥᱚᱢᱚᱭ ᱟᱢ ᱤᱫᱤᱧ ᱟᱢ ᱥᱚᱴᱷᱤᱠ ᱴᱟᱭᱤᱢ ᱨᱮ ᱪᱮᱫᱟᱜ ᱥᱮ ᱞᱟᱦᱟ ᱵᱟᱨ ᱟᱢ ᱵᱤᱞᱚᱢ ᱦᱚᱪᱚ ᱠᱤᱫᱤᱧᱟ ᱱᱤᱭᱟᱹ ᱵᱟᱨ ᱴᱷᱤᱠ ᱴᱟᱭᱤᱢ ᱨᱮᱢ ᱤᱫᱤᱧᱟ ᱟᱨ ᱛᱤᱱᱟᱹᱜ ᱜᱟᱱ ᱯᱚᱭᱥᱟᱧ ᱮᱢᱟᱣ ᱟᱠᱟᱜ ᱢᱮ ᱛᱟᱦᱮᱱᱟ ᱚᱱᱟ ᱯᱚᱭᱥᱟ ᱫᱚ ᱟᱢ ᱤᱧᱮᱢ ᱨᱩᱣᱟᱹᱲᱤᱧᱟ